ᱵᱟᱦᱟ ᱥᱚᱦᱨᱟᱭ ᱫᱚᱝ ᱞᱟᱜᱽᱬᱮ ᱮᱱᱮᱡᱼᱥᱮᱨᱮᱧ ᱨᱮᱱᱟᱜ ᱠᱟᱛᱷᱟᱧ ᱨᱚᱦᱚᱭᱮᱫᱼᱟ ᱡᱟᱦᱟᱸ ᱞᱮᱠᱟ ᱵᱟᱦᱟ ᱥᱚᱦᱨᱟᱭ ᱨᱮᱫᱚ ᱦᱚᱨᱚᱜᱼᱵᱟᱸᱫᱮ ᱫᱚ ᱞᱮ ᱦᱚᱨᱚᱜ ᱵᱟᱸᱫᱮᱼᱟ ᱡᱷᱟᱹᱞ ᱥᱟᱹᱲᱤ ᱟᱨ ᱥᱟᱡᱽᱼᱥᱟᱯᱲᱟᱣ ᱠᱟᱛᱮᱫ ᱡᱟᱸᱜᱟᱨᱮ ᱯᱟᱹᱭᱬᱤ ᱞᱮ ᱦᱚᱨᱚᱜᱚᱜᱼᱟ ᱛᱤᱨᱮ ᱪᱩᱲᱤ ᱟᱨ ᱱᱤᱛᱳᱜ ᱫᱚ ᱡᱟᱦᱟᱸ ᱞᱮᱠᱟ ᱥᱩᱫ ᱵᱟᱦᱟ ᱠᱚᱞᱮ ᱞᱟᱜᱟᱣᱟ ᱥᱩᱯᱩ ᱵᱟᱡᱩ ᱠᱚᱞᱮ ᱞᱟᱜᱟᱣᱟ ᱰᱟᱸᱰᱟ ᱜᱩᱱᱥᱤ ᱠᱚᱞᱮ ᱞᱟᱜᱟᱣᱟ ᱚᱱᱟ ᱠᱚ ᱞᱟᱜᱟᱣ ᱵᱟᱲᱟ ᱠᱟᱛᱮᱫ ᱢᱟᱱᱮ ᱮᱱᱮᱡᱼᱥᱮᱨᱮᱧ ᱫᱚᱞᱮ ᱩᱰᱩᱠᱚᱜᱼᱟ ᱵᱟᱦᱟ ᱟᱨ ᱥᱚᱨᱦᱟᱭ ᱫᱚ ᱟᱨ ᱫᱚᱝ ᱞᱟᱜᱽᱬᱮ ᱨᱮᱫᱚ ᱢᱟᱱᱮ ᱱᱚᱝᱠᱟ ᱥᱟᱹᱲᱤᱦᱚᱸ ᱞᱮ ᱦᱚᱨᱚᱜᱚᱜᱼᱟ ᱥᱟᱹᱲᱤ ᱦᱚᱨᱚᱜ ᱠᱟᱛᱮᱫ ᱜᱮᱞᱮ ᱮᱱᱮᱡᱼᱥᱮᱨᱮᱧᱟ ᱚᱱᱟ ᱫᱚ ᱱᱚᱠᱟ ᱮᱭᱥᱮ ᱮᱱᱮᱡ ᱜᱮᱞᱮ ᱮᱱᱮᱡᱼᱥᱮᱨᱮᱧᱟ ᱟᱨ ᱵᱟᱦᱟ ᱥᱚᱦᱨᱟᱭ ᱨᱮᱭᱟᱜ ᱮᱱᱮᱡᱼᱥᱮᱨᱮᱧ ᱨᱮᱫᱚ ᱟᱹᱰᱤ ᱨᱟᱹᱥᱠᱟᱹ ᱵᱩᱡᱷᱟᱹᱜᱼᱟ ᱮᱱᱠᱷᱟᱱ ᱫᱤᱥᱚᱢ ᱦᱚᱲᱠᱚ ᱡᱟᱣᱨᱟᱜ ᱠᱷᱟᱱ ᱫᱚ ᱢᱮᱱᱟᱢ ᱪᱚᱞᱚ ᱤᱧᱦᱚᱸ ᱱᱚᱣᱟ ᱡᱤᱱᱤᱥ ᱤᱧ ᱦᱚᱨᱚᱜ ᱵᱟᱸᱫᱮᱜᱼᱟ ᱮᱱᱠᱷᱟᱡ ᱤᱧᱦᱚᱸ ᱦᱚᱲ ᱞᱮᱠᱟ ᱢᱟᱱᱮ ᱪᱮᱦᱨᱟᱧ ᱧᱮᱞᱚᱜᱼᱟ ᱟᱨ ᱵᱮᱥᱤᱧ ᱮᱱᱮᱡᱼᱥᱮᱨᱮᱧ ᱫᱟᱲᱮᱭᱟᱜᱼᱟ ᱚᱱᱼᱚᱱᱟᱛᱮ ᱢᱟᱱᱮ ᱦᱚᱨᱚᱜ ᱵᱟᱸᱫᱮ ᱫᱚ ᱟᱞᱮ ᱫᱚ ᱵᱟᱦᱟ ᱟᱨ ᱥᱚᱦᱨᱟᱭ ᱨᱮᱫᱚ ᱡᱷᱟᱹᱞ ᱥᱟᱹᱲᱤ ᱜᱮᱞᱮ ᱦᱚᱨᱚᱜᱚᱜᱼᱟ ᱚᱱᱟ ᱫᱚ ᱡᱚᱛᱚ ᱡᱚᱛᱚ ᱠᱷᱚᱱᱟᱜ ᱟᱹᱰᱤ ᱵᱮᱥ ᱞᱮ ᱵᱩᱡᱷᱟᱹᱣᱟ ᱡᱷᱟᱹᱞ ᱥᱟᱹᱲᱤ ᱫᱚ ᱟᱨ ᱥᱮᱫᱟᱭ ᱦᱤᱥᱟᱹᱵᱽ ᱨᱮ ᱡᱷᱟᱹᱞ ᱥᱟᱹᱲᱤ ᱫᱚ ᱢᱤᱫᱴᱤᱡ ᱯᱮᱬᱮ ᱛᱮᱧ ᱞᱩᱜᱽᱲᱤ ᱠᱟᱱᱟ ᱟᱨ ᱥᱩᱛᱟᱹᱢ ᱞᱩᱜᱽᱲᱤ ᱠᱟᱱᱟ ᱮᱱᱠᱷᱟᱱ ᱚᱱᱼᱚᱱᱟ ᱫᱚᱻ ᱟᱹᱰᱤ ᱱᱟᱯᱟᱭ ᱡᱤᱱᱤᱥ ᱠᱟᱱᱟ ᱛᱚ ᱚᱱᱟᱛᱮ ᱟᱞᱮᱫᱚ ᱵᱟᱦᱟ ᱥᱚᱦᱨᱟᱭ ᱨᱮᱫᱚ ᱡᱷᱟᱹᱞ ᱥᱟᱹᱲᱤ ᱜᱮᱞᱮ ᱵᱟᱸᱫᱮᱭᱟ ᱟᱨ ᱥᱟᱡᱽᱼᱥᱤᱝᱜᱟᱨ ᱦᱚᱨᱚᱜ ᱠᱟᱛᱮᱱ ᱜᱮᱞᱮ ᱩᱰᱩᱠᱚᱜᱼᱟ